ᱱᱤᱭᱟᱹᱵᱟᱨ ᱥᱤᱧ ᱥᱟᱞᱤᱥᱤ ᱥᱚᱵᱷᱟ ᱟᱫᱚᱜ ᱠᱟᱱᱟ ᱪᱮᱫᱟᱜ ᱵᱟᱝ ᱱᱤᱛᱳᱜ ᱫᱚ ᱡᱷᱚᱛᱚ ᱜᱮ ᱠᱳᱴ ᱠᱟᱹᱪᱷᱟᱹᱨᱤ ᱨᱮ ᱡᱟᱦᱟᱱᱟᱜ ᱜᱮ ᱠᱷᱟᱹᱯᱟᱹᱨᱤ ᱡᱟᱭᱜᱟ ᱡᱚᱢᱤ ᱥᱮ ᱟᱨᱦᱚᱸ ᱡᱟᱦᱟᱸ ᱞᱮᱠᱟᱱ ᱞᱟᱹᱲᱦᱟᱹᱭ ᱵᱤᱵᱟᱹᱫᱽ ᱦᱩᱭᱩᱜ ᱠᱟᱱᱟ ᱚᱱᱟ ᱫᱚ ᱥᱟᱞᱤᱥᱤ ᱥᱚᱵᱷᱟᱨᱮ ᱵᱟᱝ ᱦᱩᱭ ᱠᱟᱛᱮᱫ ᱱᱤᱛᱳᱜ ᱫᱚ ᱛᱷᱟᱱᱟ ᱥᱮ ᱠᱳᱴ ᱠᱟᱹᱪᱷᱟᱹᱨᱤ ᱨᱮ ᱦᱩᱭᱩᱜ ᱠᱟᱱᱟ ᱟᱫᱚ ᱠᱳᱴ ᱠᱟᱹᱪᱷᱟᱹᱨᱤ ᱨᱮ ᱦᱩᱭ ᱞᱮᱱ ᱠᱷᱟᱱ ᱱᱚᱣᱟ ᱫᱚ ᱥᱚᱢᱟᱡᱽ ᱨᱮᱱᱟᱜ ᱫᱚ ᱵᱷᱟᱹᱜᱤ ᱫᱚ ᱵᱟᱭ ᱦᱩᱭᱩᱜᱼᱟ ᱮᱱᱛᱮ ᱵᱟᱹᱲᱤᱡ ᱜᱮ ᱦᱩᱭᱩᱜᱼᱟ ᱪᱮᱫᱟᱜ ᱡᱮ ᱥᱟᱞᱤᱥᱤ ᱥᱟᱵᱷᱟ ᱨᱮᱫᱚ ᱡᱷᱚᱛᱚᱣᱟᱜ ᱚᱱ ᱫᱟ ᱥᱯᱚᱴ ᱛᱩᱨᱚᱱᱛᱮ ᱧᱮᱞᱟ ᱚᱱᱟ ᱡᱟᱭᱜᱟ ᱨᱮ ᱪᱮᱫ ᱞᱮᱠᱟ ᱢᱮᱱᱟᱜᱼᱟ ᱥᱮ ᱪᱮᱫ ᱦᱩᱭ ᱟᱠᱟᱱᱟ ᱚᱱᱟ ᱡᱷᱚᱛᱚ ᱯᱩᱥᱴᱟᱹᱣ ᱥᱟᱺᱦᱤᱡ ᱮ ᱧᱮᱞ ᱧᱟᱢᱟ ᱢᱮᱱᱠᱷᱟᱱ ᱠᱳᱴ ᱠᱟᱹᱪᱷᱟᱹᱨᱤ ᱨᱮᱫᱚ ᱡᱟᱦᱟᱸ ᱮᱴᱟᱜ ᱦᱚᱲ ᱠᱚ ᱞᱟᱹᱭᱟ ᱢᱮᱱᱢᱟ ᱟᱸᱫᱷᱟ ᱯᱟᱹᱛᱭᱟᱹᱣ ᱞᱮᱠᱟ ᱠᱟᱛᱷᱟ ᱚᱱᱟ ᱜᱮ ᱠᱳᱴ ᱫᱚᱭ ᱵᱩᱡᱷᱟᱹᱣᱟ ᱥᱮ ᱢᱟᱱᱟᱣ ᱵᱟᱛᱟᱣᱟ ᱥᱟᱞᱤᱥᱤ ᱥᱚᱵᱷᱟ ᱛᱟᱦᱮᱸ ᱞᱮᱱ ᱠᱷᱟᱱ ᱚᱱᱟ ᱡᱟᱦᱟᱸ ᱜᱮ ᱦᱮᱨᱮᱥᱢᱮᱱᱴ ᱵᱟᱭ ᱦᱩᱭᱟᱵᱚᱱᱟ ᱪᱮᱫᱟᱜ ᱥᱮ ᱟᱛᱳᱨᱮ ᱢᱟᱺᱡᱷᱤ ᱢᱚᱬᱮ ᱢᱮᱱᱟᱜ ᱟᱠᱟᱫ ᱠᱚᱣᱟ ᱟᱛᱳ ᱜᱟᱣᱞᱟ ᱢᱮᱱᱟᱜ ᱟᱠᱟᱫ ᱠᱚᱣᱟ ᱩᱱᱠᱩ ᱡᱟᱦᱟᱸ ᱞᱮᱠᱟ ᱠᱷᱟᱹᱯᱟᱹᱨᱤ ᱨᱮᱱᱟᱜ ᱠᱟᱛᱷᱟ ᱥᱮ ᱡᱟᱭᱜᱟ ᱡᱚᱢᱤ ᱨᱮᱱᱟᱜ ᱠᱟᱛᱷᱟ ᱩᱱᱠᱩ ᱵᱷᱟᱹᱜᱤ ᱛᱮᱠᱚ ᱵᱟᱰᱟᱭᱟ ᱚᱱᱟᱛᱮ ᱥᱟᱞᱤᱥᱤ ᱥᱚᱵᱷᱟ ᱪᱟᱵᱟᱜ ᱞᱮᱠᱷᱟᱱ ᱟᱵᱚᱣᱟᱜ ᱥᱚᱢᱟᱡᱽ ᱞᱟᱹᱜᱤᱫ ᱫᱚ ᱵᱟᱹᱲᱤᱡᱚᱜᱼᱟ